ᱤᱧ ᱨᱤᱢᱤᱞ ᱢᱩᱨᱢᱩ ᱤᱧ ᱥᱟᱶᱛᱟ ᱟᱹᱨᱤ ᱠᱚ ᱪᱮᱛᱟᱱ ᱨᱮ ᱠᱟᱹᱢᱤᱨᱮ ᱟᱹᱰᱤ ᱨᱟᱹᱥᱠᱟᱹ ᱢᱮᱱᱟᱜ ᱛᱤᱧᱟ ᱚᱱᱟ ᱥᱟᱶᱛᱮ ᱮᱱᱮᱡ ᱥᱮᱨᱮᱧ ᱠᱷᱮᱞᱳᱰ ᱵᱚᱭᱦᱟ ᱛᱟᱠᱚ ᱯᱟᱲᱦᱟᱣ ᱨᱳ ᱚᱱᱠᱟᱱᱟᱜ ᱟᱭᱢᱟ ᱨᱟᱥᱠᱟᱹ ᱥᱚᱢᱟᱡᱽ ᱛᱟᱞᱟᱨᱮᱭᱟᱜ ᱟᱛᱳᱨᱮ ᱮᱱᱮᱡ ᱥᱮᱨᱮᱧ ᱠᱚ ᱪᱮᱛᱟᱱᱨᱮ ᱡᱮᱢᱚᱱ ᱫᱚᱝ ᱞᱟᱜᱽᱲᱮ ᱥᱚᱦᱨᱟᱭ ᱵᱟᱦᱟ ᱚᱱᱠᱟᱱᱟᱜ ᱥᱚᱢᱟᱡᱽ ᱨᱮᱭᱟᱜ ᱡᱟᱦᱟᱸ ᱠᱚ ᱢᱮᱱᱟᱜᱼᱟ ᱚᱱᱟ ᱠᱚ ᱪᱮᱛᱟᱱ ᱨᱮ ᱤᱧᱟᱹᱜ ᱟᱹᱰᱤ ᱨᱟᱹᱥᱠᱟᱹ ᱢᱮᱱᱟᱜᱼᱟ